ᱡᱚᱦᱟᱨ ᱜᱮ ᱜᱚᱝᱠᱮ ᱟᱵᱤᱱ ᱠᱤ ᱢᱤᱫᱴᱟᱝ ᱥᱟᱬᱮᱥᱤᱭᱟᱹ ᱵᱮᱱ ᱞᱟᱹᱭ ᱮᱫᱟ ᱟᱞᱤᱧ ᱵᱟᱲᱟᱭ ᱥᱟᱱᱟᱭᱮᱫ ᱞᱤᱧᱟᱹ ᱟᱨᱠᱤ ᱱᱤᱭᱟᱹ ᱱᱤᱭᱟᱹ ᱫᱷᱟᱣ ᱟᱨᱠᱤ ᱪᱮᱫᱞᱮᱠᱟ ᱟᱵᱚᱦᱟᱣᱟ ᱠᱚ ᱦᱩᱭᱩᱜᱼᱟ ᱥᱮ ᱦᱩᱭ ᱫᱟᱲᱮᱭᱟᱜᱼᱟ ᱱᱤᱭᱟᱹᱴᱟᱜ ᱱᱤᱭᱟᱹ ᱫᱷᱟᱣ ᱪᱮᱫᱞᱮᱠᱟ ᱛᱤᱱᱟᱹᱜ ᱴᱮᱢᱯᱟᱨᱮᱪᱟᱨ ᱨᱟᱠᱟᱯ ᱫᱟᱲᱮᱭᱟᱜᱼᱟ ᱪᱮᱛᱟᱱ ᱨᱮᱭᱟᱜ ᱟᱞᱤᱧ ᱫᱚ ᱢᱤᱫᱴᱟᱱ ᱥᱴᱩᱰᱮᱱᱴ ᱞᱤᱧ ᱞᱟᱹᱭ ᱮᱫᱟ ᱯᱟᱹᱴᱷᱣᱟᱹ ᱯᱟᱹᱴᱷᱣᱟᱹ ᱞᱤᱧ ᱞᱟᱹᱭ ᱮᱫᱟ ᱥᱚᱵᱵᱚᱥᱟᱪᱤ ᱢᱩᱨᱢᱩ ᱞᱟᱹᱭ ᱫᱟᱞᱤᱧ ᱡᱮ ᱱᱤᱭᱟᱹ ᱫᱷᱟᱣ ᱦᱚᱸᱜᱼᱚᱭ ᱡᱮ ᱤᱭᱟᱹ ᱦᱤᱡᱩᱜ ᱠᱟᱱᱟ ᱥᱤᱛᱩᱝ ᱦᱤᱡᱩᱜ ᱠᱟᱱᱟ ᱛᱤᱱᱟᱹᱜ ᱴᱮᱢᱯᱟᱨᱮᱪᱟᱨ ᱨᱟᱠᱟᱯ ᱫᱟᱲᱮᱭᱟᱜᱼᱟ ᱟᱨᱠᱤ ᱱᱤᱭᱟᱹ ᱫᱷᱟᱣ ᱨᱮᱱᱟᱜ ᱤᱭᱟᱹ ᱨᱮ

ᱫᱟᱜ ᱠᱚᱨᱮᱱᱟᱜ ᱫᱚ ᱠᱳᱱᱳ ᱦᱚᱭᱫᱟᱜ ᱠᱚᱨᱮᱱᱟᱜ ᱚᱱᱠᱟ ᱵᱟᱲᱟᱭ ᱛᱮᱱᱟᱜ ᱫᱚ ᱚᱱᱟ ᱠᱚᱜᱮ ᱛᱟᱦᱮᱸ ᱠᱟᱱᱟ ᱜᱚᱝᱠᱮ ᱴᱷᱤᱠ ᱨᱟᱵᱟᱝ ᱫᱚ ᱟᱯᱟᱛᱚᱛᱚ ᱪᱟᱵᱟᱣ ᱠᱟᱱᱟ ᱱᱤᱛᱳᱜ ᱫᱚ ᱠᱚᱢ ᱦᱮᱡ ᱠᱟᱱᱟ ᱥᱤᱛᱩᱝ ᱫᱤᱱ ᱵᱚᱞᱚᱜ ᱠᱱᱟ ᱚᱱᱟᱜᱮᱞᱤᱧ ᱠᱩᱞᱤᱭᱮᱫ ᱵᱤᱱ ᱛᱟᱦᱮᱸᱫ ᱪᱮᱫᱞᱮᱠᱟ ᱥᱤᱛᱩᱝ ᱯᱟᱲᱟᱣ ᱫᱟᱲᱮᱭᱟᱜᱼᱟ ᱱᱤᱭᱟᱹ ᱫᱷᱟᱣ ᱛᱤᱱᱟᱹᱜ ᱫᱤᱱ ᱛᱟᱦᱮᱸᱱᱟ ᱦᱮᱸ ᱜᱚᱝᱠᱮ ᱦᱮᱸ ᱜᱚᱝᱠᱮ ᱴᱷᱤᱠᱜᱮᱭᱟ ᱢᱟ ᱛᱟᱦᱚᱞᱮ ᱦᱮᱸ ᱜᱚᱝᱠᱮ ᱦᱮᱸ ᱜᱚᱝᱠᱮ ᱢᱟ ᱱᱟᱯᱟᱭ ᱜᱮ ᱛᱟᱦᱮᱱ ᱵᱤᱱ ᱛᱟᱦᱚᱞᱮ ᱦᱮᱸ